ᱟᱞᱮ ᱴᱚᱴᱷᱟᱨᱮ ᱞᱟᱹᱴᱩ ᱞᱟᱹᱴᱩ ᱯᱷᱚᱨᱮᱥᱴ ᱫᱚ ᱵᱟᱹᱱᱩᱜᱼᱟ ᱟᱞᱮ ᱴᱚᱴᱷᱟ ᱨᱮᱫᱚ ᱠᱟᱹᱴᱤᱡ ᱠᱟᱹᱴᱤᱡ ᱯᱷᱚᱨᱮᱥᱴ ᱜᱮ ᱢᱮᱱᱟᱜᱼᱟ ᱚᱱᱛᱮ ᱠᱷᱚᱱ ᱪᱟᱞᱟᱣ ᱠᱟᱛᱮᱫ ᱜᱮ ᱥᱟᱦᱟᱱ ᱠᱚᱞᱮ ᱟᱹᱜᱩᱭᱟ ᱟᱨᱞᱮ ᱵᱮᱵᱚᱦᱟᱨᱟ ᱥᱮᱞᱮ ᱴᱷᱮᱠᱟᱣᱟ ᱨᱚᱦᱚᱲᱟᱜ ᱫᱚ ᱟᱨ ᱥᱤᱨᱟᱹᱢ ᱠᱚ ᱥᱤᱨᱟᱹᱢ ᱫᱟᱨᱮ ᱢᱮᱱᱟᱜᱼᱟ ᱟᱞᱮ ᱥᱮᱫ ᱫᱚ ᱥᱤᱨᱳᱢ ᱨᱮᱭᱟᱜ ᱫᱚ ᱡᱚᱱᱚᱜ ᱞᱮ ᱵᱮᱱᱟᱣᱟ ᱡᱚᱱᱚᱜ ᱵᱮᱱᱟᱣ ᱠᱟᱛᱮᱫ ᱚᱱᱟᱫᱚ ᱵᱟᱡᱟᱨ ᱛᱮᱦᱚᱸ ᱞᱮ ᱤᱫᱤ ᱜᱮᱭᱟ ᱟᱨ ᱟᱲᱟᱜ ᱠᱚ ᱟᱲᱟᱜ ᱠᱚᱦᱚᱸ ᱵᱟᱡᱟᱨ ᱠᱚᱦᱚᱸ ᱵᱟᱡᱟᱨ ᱦᱚᱸᱞᱮ ᱤᱫᱤ ᱜᱮᱭᱟ ᱟᱨ ᱚᱲᱟᱜ ᱨᱮᱦᱚᱸᱞᱮ ᱚᱢ ᱜᱮᱭᱟ ᱟᱨ ᱟᱞᱮ ᱥᱮᱫ ᱫᱚ ᱩᱞ ᱵᱟᱜᱟᱱ ᱡᱟᱹᱥᱛᱤ ᱢᱮᱱᱟᱜᱼᱟ ᱡᱮᱢᱚᱱ ᱩᱞ ᱨᱮᱭᱟᱜ ᱫᱚ ᱩᱞ ᱫᱚ ᱩᱞ ᱦᱚᱸᱠᱚ ᱤᱫᱤ ᱜᱮᱭᱟ ᱵᱟᱡᱟᱨ ᱦᱚᱸ ᱥᱮ ᱩᱞ ᱫᱚᱞᱮ ᱡᱚᱢᱟ ᱟᱨ